ᱦᱮᱞᱳ ᱦᱮᱞᱳ ᱦᱮᱸ ᱜᱚᱢᱠᱮ ᱟᱵᱚᱨᱮᱱ ᱡᱟᱦᱟᱸ ᱩᱧ ᱡᱤᱱᱤᱥ ᱚᱰᱟᱨ ᱤᱧ ᱮᱢ ᱞᱮᱜᱼᱟ ᱵᱤᱥᱮᱥ ᱚᱡᱮ ᱠᱷᱟᱹᱛᱤᱨ ᱚᱱᱟ ᱱᱤᱭᱟᱹ ᱵᱟᱹᱧ ᱦᱟᱛᱟᱣ ᱫᱟᱲᱮᱭᱟᱜ ᱠᱟᱱᱟ ᱚᱱᱟ ᱵᱟᱨᱮᱛᱮ ᱡᱟᱦᱟᱸ ᱠᱟᱹᱣᱰᱤ ᱮᱢ ᱦᱩᱭ ᱞᱮᱱᱟ ᱡᱟᱦᱟᱸ ᱚᱱᱟᱜᱮ ᱨᱩᱣᱟᱹᱲᱤᱧ ᱧᱟᱢ ᱞᱮᱠᱷᱟᱱ ᱱᱟᱯᱟᱭ ᱠᱚᱜᱼᱟ